ᱦᱮᱞᱳ ᱚᱠᱚᱭ ᱦᱮᱰᱢᱟᱥᱴᱟᱨᱵᱤᱱ ᱞᱟᱹᱭᱮᱜᱼᱟ

ᱟᱫᱚ

ᱢᱚᱴᱟᱢᱩᱴᱤ ᱫᱚᱥᱨᱟ ᱯᱚᱨᱤᱠᱠᱷᱟ ᱨᱮ ᱛᱟᱞᱦᱮ ᱢᱚᱪᱟᱢᱩᱪᱤ ᱵᱷᱟᱜᱤ ᱧᱚᱜ ᱛᱟᱞᱚᱦᱮ ᱤᱭᱟᱹᱭ ᱢᱟᱭ ᱢᱟᱱᱮ ᱠᱷᱳᱞ ᱦᱚᱸᱞᱮ ᱠᱳᱞᱮᱭᱟ ᱢᱟᱱᱮ ᱱᱤᱛᱳᱜ ᱫᱚᱭ ᱥᱩᱵᱤᱫᱟᱣᱟᱠᱟᱱᱟᱭ ᱥᱩᱵᱤᱫᱟ ᱦᱚᱸ ᱵᱟᱝ ᱚᱱᱟᱜᱮ ᱟᱨᱠᱤ ᱱᱚᱸᱰᱮ ᱠᱷᱚᱵᱚᱨ ᱜᱮ ᱦᱟᱛᱟᱣ ᱦᱩᱭᱩᱜ ᱠᱟᱱ ᱛᱟᱦᱮᱸᱜ ᱟᱨᱠᱤ ᱴᱷᱤᱠᱜᱮᱭᱟ ᱛᱟᱞᱚᱦᱮ ᱢᱟ ᱵᱮᱥ ᱡᱚᱦᱟᱨ ᱜᱮ